ᱦᱮᱞᱳ ᱦᱮᱸ ᱞᱟᱹᱭ ᱢᱮ ᱦᱮᱸ ᱤᱧ ᱛᱚᱯᱚᱱ ᱨᱮᱱ ᱜᱟᱨᱡᱮᱱ ᱠᱟᱱ ᱜᱤᱭᱟᱹᱧ ᱦᱮᱸ ᱞᱟᱹᱭ ᱢᱮ ᱚᱻ ᱪᱮᱠᱟᱛᱮᱭ ᱨᱩᱣᱟᱹᱭᱮᱱᱟ ᱦᱮᱸ ᱛᱟᱨᱯᱚᱨᱮ ᱱᱤᱛᱚᱜ ᱫᱚ ᱪᱮᱫ ᱞᱮᱠᱟ ᱢᱮᱱᱟᱭᱟ ᱛᱚᱵᱮ ᱚ ᱢᱟᱱᱮ ᱚᱲᱟᱜ ᱠᱷᱚᱱ ᱢᱟ ᱢᱚᱡᱽ ᱜᱮᱞᱮ ᱠᱩᱞ ᱞᱮᱫᱮᱭᱟ ᱤᱥᱠᱩᱞ ᱛᱮ ᱟᱫᱚ ᱪᱮᱠᱟᱛᱮ ᱧᱟᱢ ᱠᱮᱫᱮᱭᱟ ᱟᱹᱰᱤ ᱪᱤᱱᱛᱟᱹ ᱨᱮᱱᱟᱜ ᱠᱟᱛᱷᱟ ᱢᱟ ᱚ ᱴᱷᱤᱠ ᱜᱮᱭᱟ ᱛᱚᱵᱮ ᱜᱟᱹᱰᱤ ᱵᱮᱵᱚᱥᱛᱷᱟ ᱠᱟᱛᱮᱫ ᱤᱧ ᱪᱟᱞᱟᱜ ᱠᱟᱱᱟ ᱦᱟᱸᱜ ᱟᱨ ᱩᱥᱟᱹᱨᱟᱜᱤᱧ ᱪᱟᱞᱟᱜᱼᱟ ᱟᱨ ᱟᱨ ᱪᱟᱞᱟᱣ ᱠᱟᱛᱮᱧ ᱟᱹᱜᱩᱭᱮᱭᱟ ᱴᱷᱤᱠ ᱜᱮᱭᱟ ᱢᱟ ᱛᱚᱵᱮᱧ ᱫᱚᱦᱚᱭᱫᱟ